ᱱᱚᱣᱟ ᱞᱟᱠᱪᱟᱨ ᱫᱚ ᱢᱩᱜᱷᱚᱞ ᱥᱚᱢᱨᱟᱡᱳ ᱠᱷᱚᱱ ᱦᱮᱡ ᱟᱠᱟᱱᱟ ᱡᱮᱢᱚᱱ ᱟᱵᱩ ᱢᱤᱢᱤᱫ ᱜᱚᱴᱮᱡ ᱫᱤᱥᱚᱢ ᱨᱮ ᱢᱤᱢᱤᱫ ᱨᱚᱠᱚᱢ ᱟᱲᱟᱝ ᱢᱮᱱᱟᱜᱼᱟ ᱢᱤᱢᱤᱫ ᱨᱚᱠᱚᱢ ᱯᱟᱹᱞᱤ ᱯᱚᱨᱚᱵᱽ ᱢᱮᱱᱟᱜ ᱛᱟᱵᱚᱱᱟ ᱡᱮᱢᱚᱱ ᱵᱤᱦᱟᱨ ᱨᱮ ᱡᱩᱫᱟᱹ ᱦᱚᱭ ᱦᱟᱣᱭᱟ ᱦᱟᱥᱟ ᱦᱚᱸ ᱵᱷᱮᱜᱟᱨ ᱜᱮᱭᱟ ᱨᱚᱲ ᱦᱚᱸ ᱵᱷᱮᱜᱟᱨ ᱜᱮᱭᱟ ᱢᱤᱢᱤᱫ ᱫᱤᱥᱚᱢ ᱨᱮ ᱢᱤᱢᱤᱫ ᱨᱚᱠᱚᱢ ᱵᱷᱟᱥᱟ ᱛᱟᱵᱚᱱ ᱡᱮᱢᱚᱱ ᱟᱵᱚ ᱵᱷᱟᱨᱚᱛ ᱨᱮ ᱢᱤᱢᱤᱫ ᱦᱚᱲ ᱢᱮᱱᱟᱜ ᱵᱚᱱᱟ ᱱᱚᱛᱮᱱᱟᱜ ᱵᱷᱟᱥᱟ ᱦᱚᱸ ᱵᱤᱦᱟᱨ ᱥᱮᱡ ᱠᱷᱚᱱ ᱵᱷᱮᱜᱟᱨ ᱜᱮᱛᱟ ᱵᱚᱱᱟ ᱦᱚᱭ ᱦᱚᱸ ᱵᱷᱮᱜᱟᱨ ᱜᱮᱛᱟ ᱵᱚᱱᱟ ᱦᱚᱲ ᱦᱚᱸ ᱵᱷᱮᱜᱟᱨ ᱜᱮᱵᱚᱱ ᱧᱮᱞᱚᱜᱼᱟ ᱟᱨ ᱢᱤᱢᱤᱫ ᱟᱲᱟᱝ ᱦᱚᱸ ᱵᱷᱮᱜᱟᱨ ᱜᱮᱛᱟ ᱵᱚᱱᱟ ᱚᱱᱠᱟ ᱜᱮ ᱵᱷᱟᱨᱚᱛ ᱨᱮ ᱱᱚᱠᱟ ᱟᱵᱩ ᱵᱮᱝᱜᱚᱞ ᱨᱮ ᱵᱟᱨᱦᱮ ᱥᱮᱡ ᱠᱷᱚᱡ ᱦᱚᱸ ᱵᱷᱮᱜᱟᱨ ᱜᱮᱛᱟ ᱵᱚᱱᱟ ᱚᱱᱟ ᱱᱚᱣᱟ ᱜᱮ ᱞᱮᱠᱪᱟᱨ ᱦᱮᱡ ᱠᱟ ᱟᱠᱟᱱᱟ